ᱤᱧᱟ ᱜ ᱜᱟᱛᱟᱠ ᱨᱮ ᱛᱤᱨᱞᱟᱹ ᱠᱚᱣᱟᱜ ᱪᱟᱸᱫᱚᱠᱤᱭᱟᱹ ᱪᱤᱠᱤᱛᱥᱟ ᱞᱮᱠᱟᱛᱮ ᱟᱭᱨᱚᱱ ᱴᱮᱵᱽᱞᱮᱴ ᱥᱮ ᱤᱱᱡᱤᱠᱥᱮᱱ ᱠᱚ ᱮᱢᱚᱜᱼᱟ ᱟᱨ ᱪᱟᱸᱫᱚ ᱛᱮᱭᱟᱜ ᱚᱠᱛᱮ ᱛᱤᱨᱞᱟᱹ ᱠᱚ ᱢᱟᱱᱟᱣ ᱦᱩᱭᱩᱜ ᱛᱟᱠᱚᱣᱟ ᱱᱚᱝᱠᱟ ᱱᱤᱭᱚᱢ ᱠᱚᱫᱚ ᱡᱮᱢᱚᱱ ᱵᱚᱸᱜᱟ ᱵᱳᱨᱳ ᱚᱠᱛᱚ ᱚᱱᱟ ᱴᱷᱟᱶ ᱨᱮ ᱥᱮᱴᱮᱨ ᱵᱟᱝ ᱜᱟᱱᱚᱜᱼᱟ ᱫᱷᱩᱯ ᱫᱷᱚᱨᱟᱣ ᱟᱨ ᱫᱷᱩᱲᱟᱹ ᱟᱛᱟᱨ ᱥᱮ ᱥᱩᱱᱡᱟᱹ ᱵᱟᱝ ᱜᱟᱱᱚᱜᱼᱟ ᱟᱨ ᱛᱷᱟᱱ ᱪᱷᱚᱸᱪ ᱵᱟᱝ ᱜᱟᱱᱚᱜᱼᱟ ᱥᱟᱯᱷᱟ ᱥᱟᱯᱷᱤ ᱞᱮᱠᱟ ᱛᱮᱫᱚ ᱞᱚᱜᱚᱱ ᱞᱚᱜᱚᱱ ᱯᱟᱞᱴᱟᱣ ᱦᱩᱭᱩᱜᱼᱟ ᱟᱹᱰᱤ ᱜᱷᱟᱹᱲᱤᱡ ᱡᱚᱵᱮ ᱫᱟᱜ ᱨᱮ ᱛᱟᱦᱮᱸ ᱵᱟᱝ ᱜᱟᱱᱚᱜᱼᱟ ᱪᱮᱫᱟᱜ ᱥᱮ ᱦᱚᱲᱢᱚ ᱨᱮ ᱫᱟᱜ ᱵᱚᱞᱚᱱᱟ ᱟᱨ ᱨᱮᱭᱟᱲ ᱨᱮ ᱛᱟᱦᱮᱸ ᱵᱟᱝ ᱜᱟᱱᱚᱜᱼᱟ